ᱚᱠᱛᱚ ᱥᱟᱶ ᱥᱟᱶᱛᱮ ᱤᱧᱟᱹᱜ ᱴᱚᱴᱷᱟᱨᱮ ᱛᱤᱨᱞᱟᱹ ᱠᱚᱣᱟᱜ ᱮᱱᱮᱢ ᱵᱚᱫᱚᱞ ᱟᱠᱟᱱ ᱜᱮᱭᱟ ᱛᱤᱨᱞᱟᱹ ᱠᱚᱫᱚ ᱚᱞᱚᱜ ᱯᱟᱲᱦᱟᱣ ᱠᱟᱹᱢᱤ ᱞᱟᱹᱜᱤᱫ ᱵᱟᱦᱨᱮ ᱠᱚ ᱪᱟᱞᱟᱜᱼᱟ ᱱᱚᱝᱠᱟ ᱡᱟᱦᱟᱱ ᱵᱟᱫᱷᱟ ᱢᱮᱱᱟᱜᱼᱟ ᱡᱟᱦᱟᱸ ᱨᱮ ᱛᱤᱨᱞᱟᱹ ᱠᱚ ᱥᱟᱢᱟᱝ ᱵᱟᱝᱠᱚ ᱥᱟᱢᱟᱝ ᱚᱜ ᱠᱟᱱᱟ